ᱤᱧᱟᱹᱜ ᱯᱮᱱ ᱠᱟᱨᱰ ᱨᱮ ᱠᱟᱹᱴᱤᱡ ᱵᱷᱩᱞ ᱧᱚᱜ ᱜᱮᱭᱟ ᱵᱟᱹᱵᱩ ᱟᱫᱚ ᱚᱱᱟᱫᱚ ᱪᱮᱫ ᱞᱮᱠᱟᱨᱤᱧ ᱥᱩᱫᱷᱟᱹᱨᱟ ᱟᱫᱚ ᱚᱱᱟᱜᱮ ᱟᱯᱮ ᱴᱷᱮᱡ ᱠᱩᱠᱞᱤᱧ ᱫᱚᱦᱚᱭᱮᱜᱼᱟ ᱟᱨ ᱯᱮᱱ ᱠᱟᱨᱰ ᱛᱤᱧ ᱵᱮᱵᱷᱩᱞ ᱜᱮᱭᱟ ᱤᱱᱟᱹᱠᱷᱟᱱ ᱚᱠᱚᱭ ᱴᱷᱮᱱᱤᱧ ᱥᱮᱱ ᱞᱮᱱᱠᱷᱟᱱ ᱚᱱᱟ ᱯᱮᱱ ᱠᱟᱨᱰ ᱫᱚ ᱵᱮᱱᱟᱜ ᱛᱤᱧᱟᱹ ᱵᱷᱟᱜᱮ ᱴᱷᱤᱠ ᱚ ᱟᱫᱚ ᱚᱱᱟᱜᱮ ᱟᱯᱮᱴᱷᱮᱱ ᱠᱩᱠᱞᱤᱧ ᱫᱚᱦᱚᱭᱮᱜᱼᱟ ᱡᱩᱫᱤᱯᱮ ᱵᱟᱰᱟᱭ ᱫᱟᱲᱮᱭᱟᱜ ᱠᱷᱟᱡ ᱚᱱᱟ ᱞᱟᱹᱭ ᱫᱚᱦᱚᱣᱟᱹᱧᱼᱯᱮ ᱟᱨ ᱚᱸᱰᱮᱧ ᱪᱟᱞᱟᱜᱼᱛᱮ ᱱᱚᱣᱟᱠᱚᱧ ᱴᱷᱤᱠ ᱟᱹᱜᱩ ᱦᱚᱪᱚᱭ ᱛᱤᱧᱟᱹᱭᱟ ᱵᱩᱲᱦᱤ ᱦᱚᱲ ᱱᱤᱛᱳᱜ ᱫᱚᱧ ᱵᱩᱲᱦᱤ ᱪᱟᱵᱟᱜ ᱠᱟᱱᱟ ᱚᱱᱟᱠᱚ ᱵᱟᱝ ᱛᱟᱦᱮᱱ ᱠᱷᱟᱱ ᱪᱮᱫ ᱠᱚᱪᱚ ᱥᱚᱨᱠᱟᱨ ᱟᱹᱰᱤ ᱡᱳᱨᱮ ᱡᱷᱟᱢᱮᱞᱟ ᱵᱚᱱᱟ ᱞᱮᱯᱲᱟ ᱚᱱᱟᱛᱤᱧ ᱢᱮᱱᱤᱧ ᱵᱮᱱᱟᱣ ᱠᱚᱨᱟᱣ ᱦᱚᱪᱚᱭᱟ ᱦᱮᱸ